ᱡᱷᱟᱲᱜᱨᱟᱢ ᱦᱚᱱᱚᱛ ᱨᱮ ᱡᱟᱦᱟᱸ ᱫᱟᱨᱮ ᱠᱚ ᱡᱟᱱᱟᱢᱚᱜ ᱠᱟᱱᱟ ᱚᱱᱟ ᱠᱚᱫᱚ ᱦᱩᱭᱩᱜ ᱠᱟᱱᱟ ᱥᱟᱹᱨᱤ ᱥᱟᱨᱡᱚᱢ ᱠᱷᱚᱫᱮ ᱢᱟᱛᱠᱚ ᱮᱲᱮ ᱟᱛᱱᱟᱜ ᱞᱮᱯᱷᱮᱡ ᱛᱮᱨᱮᱞ ᱦᱚᱨᱮ ᱦᱮᱸᱥᱟᱜ ᱚᱱᱟ ᱥᱟᱶᱛᱮ ᱩᱞ ᱠᱟᱱᱴᱷᱟᱲ ᱡᱚᱡᱚ ᱱᱤᱢ ᱪᱚᱞᱞᱟ ᱢᱟᱫᱟᱨ ᱛᱟᱞᱮ ᱠᱷᱤᱡᱩᱨ ᱢᱟᱜ ᱰᱷᱮᱞᱟ ᱚᱢᱚᱨᱤ ᱥᱤᱫᱳᱨᱤ ᱱᱚᱝᱠᱟᱱᱟᱜ ᱦᱚᱸ ᱫᱟᱨᱮ ᱱᱚᱣᱟ ᱠᱚᱨᱮᱜ ᱮᱞᱚᱜ ᱠᱟᱱᱟ ᱡᱟᱦᱟᱸ ᱫᱚ ᱛᱟᱞᱮ ᱚᱱᱟ ᱥᱟᱶᱛᱮ ᱟᱨᱦᱚᱸ ᱡᱟᱦᱟᱸ ᱵᱤᱨ ᱠᱚᱨᱮ ᱧᱮᱞᱚᱜᱼᱟ ᱡᱟᱦᱟᱸ ᱫᱟᱨᱮ ᱠᱚ ᱚᱱᱟ ᱠᱚᱫᱚ ᱦᱩᱭᱩᱜ ᱠᱟᱱᱟ ᱦᱮᱸᱥᱮᱞ ᱨᱚᱞ ᱡᱟᱦᱟᱸ ᱫᱚ ᱢᱩᱨᱜᱟᱹ ᱚᱱᱠᱟ ᱥᱟᱶᱛᱮ ᱟᱨᱦᱚᱸ ᱱᱚᱰᱮ ᱢᱩᱱᱜᱟᱹ ᱰᱤᱰᱷᱟᱹᱲᱤ ᱡᱟᱹᱱᱩᱢ ᱥᱤᱨᱤᱥ ᱱᱚᱝᱠᱟᱱᱟᱜ ᱫᱟᱨᱮ ᱠᱚᱦᱚᱸ ᱱᱚᱣᱟ ᱡᱷᱟᱲᱜᱨᱟᱢ ᱦᱚᱱᱚᱛ ᱨᱮ ᱧᱮᱞᱚᱜ ᱠᱟᱱᱟ ᱥᱮ ᱚᱢᱚᱱᱚᱜ ᱠᱟᱱᱟ